ᱤᱧ ᱞᱟᱹᱭ ᱮᱫᱟ ᱡᱮ ᱵᱟᱡᱟᱨ ᱥᱟᱦᱟᱨ ᱠᱚᱨᱮ ᱫᱚ ᱦᱚᱜᱼᱚᱭ ᱡᱮᱢᱚᱱ ᱱᱚᱝᱨᱟ ᱠᱚ ᱡᱚᱵᱨᱟ ᱡᱷᱟᱴᱤ ᱛᱟᱦᱮᱱ ᱠᱟᱱᱟ ᱛᱚ ᱱᱤᱭᱟᱹ ᱠᱚᱫᱚ ᱪᱮᱫᱞᱮᱠᱟ ᱥᱟᱯᱷᱟ ᱥᱟᱯᱷᱤ ᱫᱚᱦᱚᱞᱮᱠᱷᱟᱱ ᱡᱚᱛᱚ ᱦᱚᱲᱟᱜ ᱜᱮ ᱧᱮᱞ ᱨᱮ ᱵᱷᱟᱞᱮ ᱛᱟᱨᱯᱚᱨᱮ ᱱᱚᱝᱨᱟ ᱛᱟᱦᱮᱱ ᱠᱷᱟᱱ ᱪᱤᱞᱤ ᱛᱤᱡᱩ ᱢᱟᱠᱚᱲ ᱠᱚ ᱪᱤᱞᱤ ᱠᱚᱪᱚ ᱠᱚ ᱦᱩᱭᱩᱜᱼᱟ ᱥᱟᱯᱟ ᱥᱟᱯᱤ ᱛᱟᱦᱮᱱ ᱠᱷᱟᱱ ᱧᱮᱞ ᱛᱮᱦᱚᱸ ᱵᱷᱟᱜᱮ ᱧᱮᱞᱚᱜᱼᱟ ᱛᱟᱨᱯᱚᱨᱮ ᱧᱮᱞ ᱛᱮᱦᱚᱸ ᱵᱷᱟᱜᱮ ᱛᱤᱱᱟᱹᱜ ᱛᱤᱱᱟᱹᱜ ᱦᱚᱲᱠᱚ ᱦᱤᱡᱩᱜᱼᱟ ᱱᱚᱝᱨᱟ ᱠᱚ ᱵᱟᱝ ᱛᱟᱦᱮᱞᱮᱱᱠᱷᱟᱱ ᱛᱟᱨᱯᱚᱨᱮ ᱚᱱᱟ ᱠᱚ ᱥᱟᱯᱟᱥᱟᱯᱤ ᱛᱟᱦᱮᱱ ᱠᱷᱟᱱ ᱛᱤᱱᱟᱹᱜ ᱵᱷᱟᱜᱮ ᱧᱮᱞᱚᱜᱼᱟ ᱟᱨ ᱥᱚᱵ ᱠᱤᱪᱷᱩ ᱜᱮ ᱱᱚᱜᱼᱚᱭ ᱨᱳᱜᱽ ᱵᱤᱜᱷᱤᱱ ᱦᱩᱭᱩᱜ ᱠᱟᱱᱟ ᱞᱟᱹᱭ ᱫᱟᱵᱚᱱ ᱥᱟᱯᱟᱼᱥᱟᱹᱯᱤ ᱛᱟᱦᱮᱞᱮᱱᱠᱷᱟᱱ ᱧᱮᱞ ᱛᱮᱦᱚᱸ ᱵᱷᱟᱜᱮ ᱦᱩᱭᱩᱜᱼᱟ ᱟᱨ ᱡᱚᱛᱚ ᱦᱚᱲᱟᱜ ᱜᱮ ᱵᱷᱟᱜᱮ ᱟᱨ ᱚᱱᱟ ᱠᱚᱫᱚ ᱥᱟᱯᱟ ᱞᱮᱠᱷᱟᱱ ᱛᱟᱯᱚᱨᱮ ᱦᱚᱜᱼᱚᱭ ᱫᱤᱥᱚᱢ ᱨᱮ ᱡᱚᱛᱚ ᱦᱚᱲᱟᱜ ᱜᱮ ᱡᱟᱛᱮ ᱵᱷᱟᱜᱮ ᱦᱩᱭᱩᱜᱼᱟ ᱚᱱᱟᱜᱮᱵᱚᱱ ᱪᱮᱥᱴᱟᱭᱟ